ᱛᱤᱨᱞᱟᱹ ᱦᱚᱯᱚᱱ ᱠᱚ ᱢᱟᱨᱥᱟᱞ ᱟᱨᱴ ᱪᱮᱫᱚᱜ ᱫᱚ ᱟᱹᱰᱤ ᱞᱟᱹᱠᱛᱤᱭᱟᱱ ᱠᱟᱱᱟ ᱪᱮᱫᱟᱜ ᱥᱮ ᱛᱤᱨᱞᱟᱹ ᱦᱚᱯᱚᱱ ᱪᱮᱛᱟᱱ ᱨᱮ ᱟᱹᱰᱤ ᱠᱤᱪᱷᱩ ᱱᱟᱦᱟᱪᱟᱨ ᱱᱮᱛᱟᱨ ᱱᱚᱣᱟ ᱫᱤᱱ ᱫᱩᱱᱤᱭᱟᱹᱨᱮ ᱧᱮᱞᱚᱜ ᱠᱟᱱᱟ ᱥᱮ ᱟᱸᱡᱚᱢᱚᱜ ᱠᱟᱱᱟ ᱛᱤᱨᱞᱟᱹ ᱦᱚᱯᱚᱱ ᱡᱩᱫᱤ ᱟᱠᱚᱣᱟᱜ ᱦᱚᱲᱢᱚ ᱥᱮ ᱟᱠᱚ ᱵᱟᱧᱪᱟᱣ ᱥᱮ ᱨᱚᱠᱠᱷᱟ ᱞᱟᱹᱜᱤᱫ ᱢᱟᱨᱥᱟᱞ ᱟᱨᱴ ᱫᱚ ᱢᱤᱫ ᱟᱠᱚ ᱞᱟᱹᱜᱤᱫᱛᱮ ᱟᱹᱰᱤ ᱦᱟᱹᱛᱤᱭᱟᱹᱨ ᱥᱟᱹᱵᱤᱫᱚᱜᱼᱟ ᱟᱨ ᱟᱹᱰᱤ ᱡᱚᱨᱩᱨᱤ ᱜᱮᱭᱟ ᱢᱟᱨᱥᱟᱞ ᱟᱨᱴ ᱪᱮᱫᱚᱜ ᱫᱚ ᱛᱤᱨᱞᱟᱹ ᱦᱚᱯᱚᱱ ᱦᱚᱸ ᱟᱵᱚ ᱠᱚᱲᱟ ᱦᱚᱯᱚᱱ ᱞᱮᱠᱟ ᱫᱟᱲᱮ ᱥᱮ ᱡᱚᱛᱚᱣᱟᱜ ᱠᱟᱹᱢᱤ ᱠᱚ ᱫᱟᱲᱮᱭᱟᱜᱼᱟ ᱢᱟᱨᱥᱟᱞ ᱟᱨᱴ ᱫᱚ ᱢᱤᱫᱴᱟᱹᱱ ᱱᱚᱝᱠᱟᱱ ᱠᱚᱞᱟ ᱠᱟᱱᱟ ᱠᱤ ᱟᱢᱟᱜ ᱦᱚᱲᱢᱚ ᱥᱮ ᱟᱢᱨᱮᱱ ᱫᱩᱥᱢᱚᱱ ᱠᱚ ᱟᱢ ᱠᱷᱩᱫ ᱱᱤᱡᱮᱛᱮᱢ ᱥᱟᱢᱵᱲᱟᱣ ᱫᱟᱲᱮᱭᱟᱠᱚᱣᱟ ᱛᱤᱨᱞᱟᱹ ᱦᱚᱯᱚᱱ ᱠᱚ ᱱᱤᱡᱮ ᱦᱚᱲᱢᱚ ᱱᱤᱡᱮ ᱥᱩᱨᱚᱠᱠᱷᱟ ᱞᱟᱹᱜᱤᱫ ᱢᱟᱨᱥᱟᱞ ᱟᱨᱴ ᱪᱮᱫ ᱫᱚ ᱱᱤᱦᱟᱹᱛ ᱫᱚᱨᱠᱟᱨ ᱠᱟᱱᱟ ᱛᱤᱨᱞᱟᱹ ᱦᱚᱯᱚᱱ ᱦᱚᱸ ᱟᱠᱚᱣᱟᱜ ᱞᱟᱹᱭᱼᱞᱟᱠᱪᱟᱨ ᱥᱮ ᱦᱟᱱᱛᱮᱼᱱᱟᱛᱮ ᱫᱟᱬᱟᱱ ᱵᱟᱠᱷᱨᱟ ᱮᱠᱞᱟ ᱦᱟᱱᱛᱮᱼᱱᱟᱛᱮ ᱡᱩᱫᱤ ᱢᱟᱨᱥᱟᱞ ᱟᱨᱴ ᱠᱚᱠᱚ ᱪᱮᱫ ᱠᱟᱜ ᱠᱷᱟᱱ ᱫᱚ ᱫᱟᱬᱟ ᱫᱟᱲᱮᱭᱟᱜᱼᱟ ᱦᱚᱲᱢᱚ ᱨᱮ ᱵᱚᱛᱚᱨ ᱵᱟᱝ ᱛᱟᱦᱮᱱ ᱛᱟᱠᱚᱣᱟ ᱚᱱᱟᱛᱮ ᱢᱟᱨᱥᱟᱞ ᱟᱨᱴ ᱪᱮᱫ ᱫᱚ ᱟᱹᱰᱤᱜᱮ ᱡᱚᱨᱩᱨᱤ ᱜᱮᱭᱟ ᱛᱤᱨᱞᱟᱹ ᱦᱚᱯᱚᱱ ᱠᱚ ᱞᱟᱹᱜᱤᱫ ᱦᱚᱸ ᱛᱤᱨᱞᱟᱹ ᱦᱚᱯᱚᱱ ᱦᱚᱸ ᱠᱚᱢᱡᱳᱨ ᱥᱮ ᱵᱟᱠᱚ ᱫᱟᱲᱮᱭᱟᱜ ᱚᱱᱠᱟᱱ ᱠᱟᱛᱷᱟ ᱫᱚ ᱵᱟᱝ ᱠᱟᱱᱟ ᱛᱤᱨᱞᱟᱹ ᱦᱚᱯᱚᱱ ᱦᱚᱸ ᱢᱟᱨᱥᱟᱞ ᱟᱨᱴ ᱪᱮᱫ ᱠᱟᱛᱮᱫ ᱟᱹᱰᱤ ᱟᱹᱰᱤ ᱫᱩᱠᱷ ᱵᱤᱯᱚᱫ ᱚᱱᱠᱟᱱᱟᱜ ᱥᱚᱢᱚᱥᱥᱟ ᱠᱚ ᱥᱟᱢᱱᱟ ᱫᱟᱲᱮᱭᱟᱜᱼᱟ ᱟᱠᱚᱣᱟᱜ ᱠᱷᱩᱫ ᱠᱚ ᱨᱚᱪᱪᱷᱟ ᱫᱟᱲᱮᱭᱟᱜᱼᱟ ᱠᱷᱩᱫ ᱟᱠᱚ ᱵᱟᱧᱪᱟᱣ ᱞᱟᱹᱜᱤᱫ ᱢᱟᱨᱥᱟᱞ ᱟᱨᱴ ᱫᱚ ᱟᱹᱰᱤ ᱡᱚᱨᱩᱨᱤ ᱜᱮᱭᱟ